ᱦᱮᱞᱳ ᱡᱚᱦᱟᱨ ᱰᱟᱭᱵᱟᱨ ᱜᱚᱢᱠᱮ ᱤᱧ ᱨᱚᱥᱤᱠ ᱰᱟᱸᱜᱟ ᱠᱷᱚᱱᱤᱧ ᱢᱮᱱᱮᱫᱟ ᱟᱞᱮ ᱜᱟᱯᱟ ᱫᱚᱥᱴᱟ ᱚᱠᱛᱚ ᱨᱮ ᱨᱮᱹᱞ ᱚᱣᱮ ᱮᱥᱴᱮᱥᱮᱱ ᱨᱮ ᱪᱟᱞᱟᱜ ᱞᱟᱹᱜᱤᱫ ᱟᱢᱟᱜ ᱜᱟᱹᱰᱤ ᱞᱮ ᱵᱷᱟᱲᱟᱭ ᱞᱟᱹᱜᱤᱫ ᱟᱢ ᱜᱟᱯᱟ ᱫᱚᱥᱴᱟ ᱚᱠᱛᱚ ᱨᱮ ᱥᱮᱴᱮᱨᱚᱜ ᱢᱮ ᱟᱨ ᱟᱢ ᱛᱤᱱᱟᱹᱜ ᱠᱟᱹᱣᱰᱤᱢ ᱦᱟᱛᱟᱣᱟ ᱚᱱᱟ ᱦᱚᱸ ᱞᱟᱹᱭᱟᱹᱧ ᱢᱮ ᱟᱞᱮ ᱜᱟᱯᱟ ᱫᱚᱥᱴᱟ ᱚᱠᱛᱚ ᱨᱮ ᱨᱮᱹᱞ ᱚᱣᱮ ᱮᱥᱴᱮᱥᱮᱱ ᱞᱮ ᱵᱟᱞᱮ ᱥᱮᱴᱮᱨ ᱫᱟᱲᱮᱭᱟᱜ ᱠᱷᱟᱱ ᱯᱟᱥᱮᱜ ᱟᱞᱮ ᱜᱟᱹᱰᱤ ᱵᱟᱝᱞᱮ ᱧᱟᱢᱟ ᱚᱱᱟ ᱦᱳᱭ ᱛᱮ ᱟᱢ ᱜᱟᱯᱟ ᱫᱚᱥᱴᱟ ᱚᱠᱛᱚ ᱨᱮ ᱥᱮᱴᱮᱨᱚᱜᱼᱢᱮ